ᱤᱧ ᱨᱮᱱ ᱦᱩᱰᱤᱧ ᱚᱠᱛᱚ ᱨᱮᱱ ᱢᱚᱬᱮ ᱦᱚᱲᱟᱜ ᱧᱩᱛᱩᱢ ᱟᱭᱳ ᱯᱟᱨᱵᱚᱛᱤ ᱢᱩᱨᱢᱩ ᱵᱟᱵᱟ ᱜᱚᱨᱟᱪᱟᱸᱫᱽ ᱢᱩᱨᱢᱩ ᱫᱟᱹᱭ ᱯᱨᱚᱢᱤᱞᱟ ᱢᱩᱨᱢᱩ ᱢᱟᱹᱭ ᱥᱟᱨᱱᱟ ᱫᱟᱫᱟ ᱞᱤᱯᱟᱨᱟᱢ ᱢᱩᱨᱢᱩ